ᱤᱧᱟᱹᱜ ᱴᱚᱴᱷᱟᱨᱮ ᱟᱭᱢᱟ ᱞᱮᱠᱟᱱ ᱠᱷᱚᱵᱚᱨ ᱧᱟᱢᱟᱜᱼᱟ ᱡᱮᱞᱮᱠᱟ ᱥᱮᱪᱮᱫ ᱠᱷᱚᱵᱚᱨ ᱱᱟᱦᱟᱪᱟᱨ ᱠᱷᱚᱵᱚᱨ ᱥᱮ ᱦᱚᱭ ᱦᱤᱸᱥᱤᱫ ᱠᱷᱚᱵᱚᱨ ᱚᱱᱟ ᱥᱟᱶ ᱨᱟᱡᱽ ᱟᱹᱨᱤ ᱠᱷᱚᱵᱚᱨ ᱟᱨ ᱦᱚᱸ ᱟᱭᱢᱟ ᱞᱮᱠᱟᱱ ᱠᱷᱚᱵᱚᱨ ᱜᱮ ᱧᱟᱢᱚᱜᱼᱟ ᱮᱱᱠᱷᱟᱱ ᱟᱵᱚ ᱛᱟᱞᱟᱨᱮ ᱠᱚ ᱢᱟᱹᱱᱢᱤ ᱥᱮ ᱟᱨᱚ ᱡᱤᱵᱽ ᱡᱤᱭᱟᱹᱞᱤ ᱠᱚᱣᱟᱜ ᱪᱮᱛᱟᱱ ᱪᱮᱫ ᱞᱮᱠᱟ ᱱᱟᱦᱟᱪᱟᱨ ᱢᱤᱫᱠᱟᱛᱮ ᱠᱟᱛᱮ ᱦᱩᱭᱩᱜᱼᱟ ᱦᱩᱭᱩᱜ ᱠᱟᱱᱟ ᱩᱱᱠᱩᱣᱟᱜ ᱦᱚᱸ ᱠᱷᱚᱵᱚᱨ ᱧᱟᱢᱚᱜᱼᱟ ᱟᱢ ᱟᱨ ᱤᱧ ᱡᱟᱦᱟᱸ ᱠᱚᱹᱧ ᱥᱮ ᱥᱟᱵ ᱨᱟᱠᱟᱵ ᱠᱟᱫᱟ ᱚᱱᱟ ᱠᱚ ᱢᱩᱫᱽ ᱨᱮ ᱟᱭᱢᱟ ᱞᱮᱠᱟᱱ ᱟᱭᱢᱟᱜᱮ ᱢᱮᱱᱟᱜ ᱠᱟᱫᱟ ᱡᱮᱞᱮᱠᱟ ᱢᱤᱫ ᱠᱟᱛᱮ ᱵᱚᱱ ᱟᱵᱚ ᱫᱤᱥᱚᱢ ᱛᱟᱞᱟᱨᱮ ᱪᱮᱞᱮᱠᱟ ᱦᱩᱭᱩᱜ ᱠᱟᱱᱟ ᱚᱱᱟᱢᱟ ᱜᱚᱴᱟ ᱫᱤᱥᱚᱢ ᱜᱮᱵᱚᱱ ᱠᱚᱨᱮ ᱜᱮᱵᱚᱱ ᱧᱮᱞ ᱧᱟᱢ ᱮᱫᱟ ᱚᱱᱟᱥᱟᱶ ᱱᱚᱶᱟ ᱤᱧᱟᱹᱜ ᱥᱩᱨ ᱥᱩᱯᱩᱨ ᱥᱮ ᱤᱧᱟᱹᱜ ᱴᱚᱴᱷᱟ ᱨᱮ ᱦᱚᱸ ᱱᱚᱝᱠᱟ ᱜᱮ ᱧᱮᱞ ᱧᱟᱢᱚᱜ ᱠᱟᱱᱟ ᱢᱮᱱᱠᱷᱟᱱ ᱚᱱᱟ ᱠᱚ ᱟᱠᱚᱴ ᱫᱟᱨᱟᱢ ᱞᱟᱹᱜᱤᱫ ᱥᱮ ᱡᱟᱦᱟᱱᱟᱜ ᱪᱤᱠᱟᱹᱭ ᱞᱟᱹᱜᱤᱫ ᱡᱚᱛᱚ ᱦᱚᱲ ᱜᱮᱵᱚᱱ ᱡᱩᱢᱤᱫ ᱠᱟᱛᱮ ᱜᱮᱵᱚᱱ ᱵᱟᱵᱚᱱ ᱠᱟᱹᱢᱤ ᱠᱟᱱᱟ ᱟᱨ ᱚᱱᱟ ᱠᱚ ᱠᱟᱹᱢᱤ ᱨᱤᱠᱟᱹᱭ ᱞᱟᱹᱜᱤᱫ ᱥᱚᱵᱠᱷᱚᱡ ᱢᱟᱨᱟᱝ ᱫᱟᱲᱮ ᱫᱚ ᱦᱩᱭᱩᱜ ᱠᱟᱱᱟ ᱥᱮᱪᱮᱫ ᱟᱨ ᱤᱧ ᱤᱱᱟᱹᱜᱮᱧ ᱥᱟᱵ ᱨᱟᱠᱟᱵ ᱟᱠᱟᱫᱟ ᱥᱮ ᱥᱮᱪᱮᱫ ᱫᱟᱲᱮᱜᱮ ᱢᱟᱨᱟᱝ ᱫᱟᱲᱮ ᱫᱚ ᱟᱨ ᱚᱱᱟ ᱫᱟᱲᱮ ᱵᱟᱝᱠᱷᱟᱱ ᱪᱮᱫ ᱛᱮᱦᱚᱸ ᱵᱟᱵᱚᱱ ᱫᱟᱲᱮᱭᱟᱜᱼᱟ ᱚᱱᱟᱛᱮᱧ ᱥᱟᱱᱟᱢ ᱠᱚᱧ ᱴᱷᱮᱱ ᱤᱧ ᱞᱟᱹᱭᱫᱟ ᱡᱟᱛᱮ ᱥᱟᱱᱟᱢ ᱦᱚᱲ ᱜᱮᱵᱚᱱ ᱥᱮᱪᱮᱫᱚᱜ ᱢᱟ ᱟᱨ ᱥᱮᱪᱮᱫ ᱫᱟᱲᱮ ᱛᱮᱜᱮ ᱵᱚ ᱞᱟᱦᱟᱥᱮᱜ ᱵᱚᱱ ᱛᱟᱲᱟᱢ ᱫᱟᱲᱮᱭᱟᱜᱼᱟ ᱟᱨ ᱥᱮᱪᱮᱫ ᱫᱟᱲᱮ ᱵᱟᱝ ᱛᱟᱦᱮᱸ ᱞᱮᱱ ᱠᱷᱟᱱ ᱫᱤᱱ ᱫᱤᱱ ᱟᱨ ᱟᱵᱚ ᱠᱚ ᱮᱲᱮ ᱤᱫᱤ ᱵᱚᱱᱟ ᱱᱚᱝᱠᱟ ᱜᱮ ᱚᱱᱟᱛᱮ ᱥᱟᱱᱟᱢ ᱠᱚᱴᱷᱮᱱ ᱱᱮᱦᱚᱨ ᱥᱮ ᱛᱟᱦᱮᱱ ᱠᱟᱱᱟ ᱡᱮ ᱥᱮᱪᱮᱫ ᱥᱟᱱᱟᱢ ᱦᱚᱲ ᱵᱚᱱ ᱥᱮᱪᱮᱫᱚᱜ ᱢᱟ ᱥᱮ ᱟᱨ ᱵᱚᱱ ᱪᱮᱥᱴᱟᱭ ᱢᱟ